ᱯᱟᱝᱠᱷᱟ ᱫᱚ ᱤᱧ ᱵᱟᱹᱲᱤᱡ ᱤᱧ ᱢᱚᱱᱮᱭᱟ ᱱᱤᱭᱟᱹ ᱠᱷᱟᱹᱛᱤᱨ ᱯᱟᱝᱠᱷᱟ ᱠᱚ ᱱᱮᱛᱟᱨ ᱟᱹᱰᱤ ᱞᱚᱜᱚᱱ ᱠᱷᱟᱨᱟᱯᱚᱜ ᱠᱟᱱᱟ ᱥᱤᱞᱤᱝ ᱯᱟᱝᱠᱷᱟ ᱠᱚᱦᱚᱸ ᱡᱮᱢᱚᱱ ᱢᱤᱫ ᱴᱷᱮᱱ ᱜᱮ ᱛᱟᱦᱮᱱᱟ ᱮᱴᱟᱜ ᱥᱮᱫ ᱤᱫᱤ ᱵᱟᱝ ᱜᱟᱱᱚᱜᱼᱟ ᱴᱮᱵᱤᱞ ᱯᱟᱝᱠᱷᱟ ᱦᱚᱸ ᱢᱤᱫ ᱥᱮᱫ ᱜᱮ ᱦᱚᱭ ᱪᱟᱞᱟᱜᱼᱟ ᱮᱴᱟᱜ ᱥᱮᱫ ᱫᱚ ᱵᱟᱢ ᱧᱟᱢᱟ ᱟᱨ ᱯᱟᱝᱠᱷᱟ ᱦᱚᱭᱛᱳ ᱦᱚᱲᱢᱚ ᱡᱤᱣᱤ ᱨᱮ ᱟᱹᱰᱤ ᱵᱟᱹᱲᱤᱡ ᱜᱮ ᱢᱟᱱᱮ ᱦᱚᱲᱢᱚ ᱨᱮᱱᱟᱜ ᱫᱟᱜ ᱠᱚ ᱡᱚᱛᱚ ᱜᱚᱦᱚᱲ ᱪᱟᱵᱟᱭᱟ ᱦᱚᱲᱢᱚ ᱨᱮᱭᱟᱜ ᱟᱹᱰᱤ ᱠᱤᱪᱷᱩ ᱨᱳᱜᱽ ᱥᱨᱤᱥᱴᱤᱜᱼᱟ ᱯᱟᱝᱠᱷᱟ ᱦᱚᱭᱛᱮᱫᱚ ᱦᱚᱲᱢᱚ ᱡᱤᱣᱤ ᱟᱹᱰᱤ ᱫᱩᱨᱵᱚᱞᱚᱜᱼᱟ ᱫᱟᱨᱮ ᱯᱟᱞᱦᱟ ᱨᱮᱱᱟᱜ ᱦᱚᱭᱜᱮ ᱵᱷᱟᱜᱮᱭᱟ ᱯᱟᱝᱠᱷᱟ ᱫᱚ ᱡᱷᱚᱛᱚ ᱦᱚᱲ ᱵᱟᱝᱠᱚ ᱥᱟᱦᱟᱣᱟ ᱱᱮᱛᱟᱨ ᱫᱚ ᱜᱤᱫᱽᱨᱟᱹ ᱠᱚᱦᱚᱸ ᱠᱚ ᱯᱟᱝᱠᱷᱟᱭᱮᱫ ᱠᱚᱣᱟ ᱟᱨ ᱯᱟᱝᱠᱷᱟᱛᱮ ᱟᱹᱰᱤ ᱠᱤᱪᱷᱩ ᱨᱳᱜᱽ ᱦᱚᱸ ᱦᱩᱭᱩᱜ ᱠᱟᱱᱟ ᱟᱨ ᱯᱟᱝᱠᱷᱟ ᱫᱚ ᱵᱟᱝ ᱴᱷᱤᱠᱟ ᱮᱢᱱᱤ ᱦᱚᱭᱜᱮ ᱴᱷᱤᱠᱟ ᱟᱨ ᱯᱟᱝᱠᱷᱟ ᱠᱚᱦᱚᱸ ᱠᱷᱟᱨᱟᱯ ᱞᱮᱱᱠᱷᱟᱱ ᱥᱟᱨᱟᱣ ᱨᱮ ᱫᱚᱢᱮ ᱯᱩᱭᱥᱟᱹ ᱴᱟᱠᱟ ᱠᱚ ᱦᱟᱛᱟᱣᱟ ᱟᱨ ᱯᱟᱝᱠᱷᱟ ᱫᱚ ᱚᱱᱟᱛᱮ ᱵᱟᱝᱜᱮ ᱵᱷᱟᱜᱮᱭᱟ ᱚᱱᱟᱛᱮ ᱤᱧ ᱫᱚ ᱯᱟᱝᱠᱷᱟ ᱫᱚ ᱵᱟᱝ ᱴᱷᱤᱠ ᱜᱮᱧ ᱢᱚᱱᱮᱭᱫᱟ